ᱟᱹᱰᱤ ᱨᱟᱹᱥᱠᱟᱹ ᱟᱹᱰᱤ ᱪᱮᱦᱨᱟᱧ ᱵᱩᱡᱷᱟᱹᱣ ᱮᱫᱟ ᱪᱮᱫᱟᱥᱜ ᱥᱮ ᱱᱚᱣᱟᱨᱮ ᱠᱟᱹᱢᱤ ᱠᱟᱛᱮᱫ ᱤᱧᱟᱹᱜ ᱢᱚᱱᱮ ᱦᱩᱭᱩᱜ ᱠᱟᱱᱟ ᱛᱟᱵᱚᱱ ᱛᱤᱧᱟᱹ ᱡᱮ ᱟᱵᱚᱣᱟᱜ ᱡᱟᱦᱟᱸ ᱡᱟᱱᱟᱢ ᱟᱲᱟᱝ ᱡᱟᱦᱟᱸ ᱛᱟᱭᱚᱢ ᱨᱮ ᱢᱮᱱᱟᱜ ᱟᱱ ᱚᱱᱟ ᱚᱵᱚᱥᱥᱚᱭᱜᱮ ᱞᱟᱦᱟᱜᱼᱟ ᱟᱨ ᱱᱚᱣᱟ ᱤᱫᱤ ᱠᱟᱛᱮᱫ ᱟᱯᱮ ᱡᱟᱦᱟᱸᱯᱮ ᱠᱟᱹᱢᱤᱭᱮᱫᱟ ᱱᱚᱣᱟ ᱫᱚ ᱟᱹᱰᱤ ᱢᱚᱦᱚᱛᱟᱱ ᱠᱟᱹᱢᱤ ᱠᱟᱱᱟ ᱢᱮᱱᱛᱮᱧ ᱢᱚᱱᱮᱭᱟ ᱟᱨ ᱤᱧ ᱦᱚᱸ ᱟᱹᱰᱤ ᱨᱟᱹᱥᱠᱟᱹᱧ ᱵᱩᱡᱷᱟᱹᱣ ᱮᱫᱟ ᱡᱮ ᱟᱵᱚᱣᱟᱜ ᱟᱵᱚᱣᱟᱜ ᱱᱚᱣᱟ ᱡᱟᱱᱟᱢ ᱟᱲᱟᱝ ᱞᱟᱹᱭ ᱛᱮ ᱟᱯᱮᱴᱷᱮᱱ ᱡᱟᱦᱟᱸ ᱤᱧ ᱚᱱᱟ ᱵᱷᱚᱭᱮᱥᱤᱧ ᱨᱮᱠᱚᱨᱰ ᱠᱮᱫᱟ ᱱᱚᱣᱟ ᱞᱟᱹᱭᱛᱮ ᱟᱹᱰᱤ ᱨᱟᱹᱥᱠᱟᱹ ᱟᱹᱰᱤ ᱟᱹᱰᱤ ᱨᱟᱹᱥᱠᱟᱹ ᱟᱯᱮ ᱦᱚᱸ ᱟᱹᱰᱤ ᱨᱟᱹᱥᱠᱟᱹᱧ ᱪᱟᱞ ᱟᱯᱮ ᱠᱟᱱᱟ ᱟᱯᱮ ᱫᱚ ᱪᱟᱞᱩ ᱤᱫᱤᱭ ᱛᱟᱵᱚᱱ ᱯᱮ ᱫᱚᱨᱠᱟᱨᱚᱜᱼᱟ ᱟᱞᱮ ᱛᱟᱭᱚᱢᱨᱮ ᱢᱮᱱᱟᱜ ᱞᱮᱭᱟ ᱡᱟᱦᱟᱸ ᱛᱤᱱᱟᱹᱜ ᱥᱟᱦᱟᱡᱡᱳ ᱫᱚᱨᱠᱟᱨᱚᱜᱼᱟ ᱟᱞᱮ ᱟᱯᱮ ᱥᱟᱝ ᱨᱮ ᱢᱮᱱᱟᱜ ᱞᱮᱭᱟ